ᱦᱮᱞᱳ ᱦᱩᱸ ᱦᱮᱸ ᱯᱚᱥᱪᱤᱢ ᱵᱚᱝᱜᱚ ᱯᱚᱱᱚᱛ ᱨᱮ ᱯᱚᱥᱪᱤᱢ ᱵᱚᱝᱜᱚ ᱯᱚᱱᱚᱛ ᱨᱮᱫᱚ ᱵᱟᱸᱜᱟᱞᱤ ᱫᱚ ᱡᱚᱢᱼᱧᱩ ᱫᱚ ᱵᱚᱦᱩᱛ ᱠᱤᱪᱷᱩ ᱦᱮᱱᱟᱜᱼᱟ ᱡᱮᱞᱮᱠᱟ ᱦᱩᱭᱩᱜ ᱠᱟᱱᱟ ᱡᱤᱞ ᱢᱚᱫᱽᱫᱷᱮ ᱨᱮᱫᱚ ᱥᱩᱠᱨᱤ ᱡᱤᱞ ᱯᱳᱞᱴᱨᱤ ᱡᱤᱞ ᱦᱚᱸ ᱠᱷᱟᱹᱥᱤ ᱡᱤᱞ ᱟᱨ ᱯᱟᱨᱣᱟ ᱡᱤᱞ ᱚᱱᱟ ᱠᱚ ᱦᱩᱭᱩᱜᱼᱟ ᱟᱨ ᱩᱛᱩ ᱠᱚᱨᱮ ᱫᱚ ᱡᱚᱛᱚ ᱦᱚᱲ ᱢᱟ ᱤᱥᱤᱱ ᱢᱚᱫᱽᱫᱷᱮ ᱨᱮ ᱠᱚᱯᱤ ᱯᱷᱩᱞ ᱠᱚᱯᱤ ᱵᱟᱸᱫᱷᱟ ᱠᱚᱯᱤ ᱯᱚᱴᱚᱞ ᱟᱨ ᱡᱷᱤᱸᱜᱟᱹ ᱚᱱᱟ ᱠᱚ ᱤᱥᱤᱱ ᱦᱩᱭᱩᱜᱼᱟ ᱛᱟᱯᱚᱨ ᱡᱚᱠᱷᱚᱱ ᱥᱚᱨᱦᱟᱭ ᱦᱩᱭᱩᱜᱼᱟ ᱥᱚᱨᱦᱟᱭ ᱨᱮ ᱯᱟᱛᱲᱟ ᱯᱤᱴᱷᱟ ᱵᱟᱭᱨᱮ ᱨᱮ ᱯᱩᱡᱟᱹ ᱦᱩᱭᱩᱜ ᱚᱱᱟ ᱠᱚ ᱦᱩᱭᱩᱜᱼᱟ ᱟᱨᱚ ᱟᱨ ᱪᱮᱫ ᱩᱛᱩ ᱟᱨ ᱪᱮᱫ ᱩᱛᱩ ᱢᱮᱱᱫᱟᱢ ᱛᱟᱞᱦᱮ ᱚᱱᱟ ᱠᱚ ᱱᱤᱭᱮ ᱦᱚᱸ ᱚ ᱫᱟᱠᱟ ᱠᱚ ᱫᱟᱠᱟ ᱠᱚᱫᱚ ᱠᱷᱟᱸᱡᱚᱭᱟᱞᱮ ᱪᱮᱫᱞᱮᱠᱟ ᱫᱟᱠᱟ ᱨᱮ ᱢᱟᱱᱮ ᱢᱤᱫᱫᱷᱟᱣ ᱠᱟᱥᱟ ᱛᱷᱟᱹᱨᱤ ᱛᱟᱦᱮᱱᱟ ᱟᱫᱚ ᱚᱱᱟ ᱠᱟᱥᱟ ᱛᱷᱟᱹᱨᱤ ᱨᱮᱜᱮ ᱟᱞᱮ ᱫᱚ ᱡᱚᱢᱟᱞᱮ ᱠᱟᱥᱟ ᱛᱷᱟᱹᱨᱤ ᱛᱟᱯᱚᱨ ᱫᱟᱠᱟ ᱢᱤᱫ ᱥᱟᱭᱤᱰ ᱢᱤᱫᱴᱟᱝ ᱵᱟᱹᱴᱤᱨᱮ ᱩᱛᱩ ᱢᱤᱫᱴᱟᱝ ᱵᱟᱹᱴᱤᱨᱮ ᱫᱟᱹᱞ ᱛᱟᱯᱚᱨ ᱪᱟᱹᱴᱱᱤ ᱠᱚ ᱛᱟᱯᱚᱨ ᱡᱩᱫᱤ ᱥᱩᱠᱨᱤ ᱡᱤᱞ ᱦᱩᱭᱱᱟ ᱥᱩᱠᱨᱤ ᱡᱤᱞ ᱦᱚᱸ ᱚᱱᱟᱠᱚᱜᱮ ᱤᱱᱠᱟᱹ ᱠᱟᱛᱮ ᱦᱟᱡᱚᱢᱟᱞᱮ ᱚ ᱤᱱᱠᱟᱹᱜᱮ ᱦᱩᱸ ᱟᱫᱚ ᱟᱢᱫᱚ ᱪᱮᱫ ᱮᱢ ᱠᱩᱥᱤᱭᱟᱜᱼᱟ ᱟᱨᱠᱤ ᱪᱮᱫ ᱡᱤᱞ ᱠᱩᱥᱤᱭᱟᱜᱼᱟᱢ ᱚ ᱦᱩᱸ ᱚ ᱦᱩᱸ ᱦᱩᱸ ᱪᱮᱫᱞᱮᱠᱟ ᱦᱩᱭᱩᱜᱼᱟ ᱵᱟᱝ ᱦᱮᱸ ᱦᱩᱸ ᱴᱷᱤᱠ ᱴᱷᱤᱠ ᱟᱪᱷᱮ ᱛᱚᱵᱮ ᱠᱟᱹᱢᱤ ᱠᱟᱛᱮ ᱦᱤᱡᱩᱜ ᱢᱮ ᱦᱟᱸᱜ ᱚᱱᱟᱨᱮ ᱡᱚᱢᱟᱞᱟᱝ ᱦᱩᱸ ᱦᱮᱸ ᱴᱷᱤᱠ ᱟᱪᱷᱮ ᱦᱮᱸ ᱴᱷᱤᱠ ᱫᱚᱦᱚᱭ ᱢᱮ